ᱡᱤᱵᱽᱼᱡᱤᱭᱟᱹᱞᱤ ᱠᱚ ᱡᱟᱱᱟᱢ ᱞᱮᱱ ᱛᱟᱭᱱᱚᱢ ᱡᱮᱢᱚᱱ ᱜᱟᱹᱭ ᱰᱟᱹᱝᱨᱤ ᱠᱚ ᱥᱮ ᱢᱮᱨᱚᱢ ᱠᱚ ᱥᱮ ᱠᱟᱰᱟ ᱠᱚ ᱡᱮ ᱩᱱᱤ ᱡᱟᱱᱟᱢᱮᱱ ᱥᱮ ᱥᱤᱢ ᱠᱚ ᱥᱮ ᱜᱮᱰᱮ ᱠᱚ ᱥᱮ ᱥᱩᱠᱨᱤ ᱠᱚ ᱡᱟᱱᱟᱢ ᱞᱮᱱ ᱛᱟᱭᱱᱚᱢ ᱩᱱᱤ ᱫᱚ ᱜᱟᱨᱡᱮᱱ ᱦᱚᱲᱟᱜ ᱫᱚ ᱢᱟᱨᱟᱝ ᱫᱟᱭᱤᱛᱛᱚ ᱠᱟᱱᱟ ᱩᱱᱤ ᱡᱮᱭ ᱡᱟᱱᱟᱢᱚᱜ ᱠᱟᱱ ᱡᱟᱱᱟᱢᱚᱜ ᱞᱟᱦᱟ ᱨᱮᱢᱟ ᱢᱤᱫᱴᱮᱡ ᱵᱷᱮᱠᱥᱤᱱ ᱢᱟ ᱮᱢᱟᱭ ᱢᱟ ᱮᱠᱟᱱᱛᱚ ᱫᱚᱨᱠᱟᱨ ᱜᱮ ᱛᱟᱦᱮᱸ ᱠᱟᱱ ᱦᱮᱸ ᱮᱱᱛᱮ ᱛᱟᱦᱮᱱᱟ ᱛᱟᱨ ᱯᱚᱨᱚᱵᱚᱨᱛᱚ ᱨᱮ ᱩᱱᱤ ᱡᱟᱛᱮ ᱢᱟᱱᱮ ᱵᱤᱠᱚᱞᱟᱝᱜᱚ ᱟᱞᱚᱭ ᱦᱩᱭᱩᱜᱚᱜ ᱥᱟᱵ ᱠᱟᱜ ᱢᱮ ᱩᱱᱤ ᱪᱮᱫ ᱞᱮᱠᱟᱭ ᱦᱩᱭᱱᱟ ᱦᱩᱭᱮᱱ ᱛᱟᱭᱱᱚᱢ ᱩᱱᱤ ᱡᱚᱜ ᱥᱟᱯᱷᱟ ᱰᱟᱹᱵᱽᱨᱟᱹ ᱥᱟᱯᱷᱟᱭᱮ ᱮᱵᱚᱝ ᱩᱱᱤ ᱮᱸᱜᱟᱛ ᱛᱮᱫ ᱦᱚᱸ ᱥᱮ ᱩᱱᱤ ᱜᱤᱫᱽᱨᱟᱹ ᱦᱚᱸ ᱩᱱᱤ ᱡᱟᱼᱡᱟᱦᱟᱸᱭ ᱦᱚᱯᱚᱱ ᱠᱟᱫᱮ ᱩᱱᱤ ᱟᱨ ᱚᱱᱟ ᱛᱟᱭᱱᱚᱢ ᱨᱮ ᱯᱚᱨᱤᱪᱚᱨᱪᱟ ᱚᱱᱟ ᱯᱳᱭᱞᱳ ᱚᱱᱟ ᱛᱳᱣᱟ ᱠᱚ ᱧᱩ ᱚᱪᱚᱭᱮ ᱛᱟᱨᱯᱚᱨᱮ ᱩᱱᱤ ᱴᱷᱤᱠᱢᱚᱛᱚ ᱩᱱᱤ ᱡᱚᱜᱟᱣᱡᱚᱛᱚᱱ ᱠᱟᱛᱮᱫ ᱵᱷᱟᱜᱮ ᱡᱟᱭᱜᱟ ᱨᱮ ᱨᱚ ᱠᱚ ᱡᱟᱛᱮ ᱟᱞᱚ ᱠᱚ ᱟᱵᱽ ᱟᱭ ᱥᱮ ᱥᱟᱵ ᱠᱟᱜ ᱢᱮ ᱩᱱᱤ ᱢᱚᱡᱽ ᱥᱚᱢᱚᱭ ᱢᱟᱱᱮ ᱥᱚᱢᱱᱚᱭ ᱥᱟᱯᱮᱠᱠᱷᱮ ᱡᱮᱢᱚᱱ ᱥᱟᱵ ᱠᱟᱜ ᱢᱮ ᱥᱤᱛᱩᱝ ᱫᱤᱱ ᱫᱚ ᱟᱞᱟᱫ ᱢᱤᱫᱴᱮᱝ ᱚᱭᱮᱫᱟᱨ ᱠᱟᱱᱟ ᱛᱟᱨᱯᱚᱨᱮ ᱱᱚᱣᱟ ᱡᱮᱢᱚᱱ ᱥᱟᱵ ᱠᱟᱜ ᱢᱮ ᱨᱮᱭᱟᱲ ᱫᱤᱱ ᱢᱤᱫᱴᱮᱱ ᱟᱞᱟᱜᱫ ᱚᱭᱮᱫᱟᱨ ᱠᱟᱱᱟ ᱚᱠᱟ ᱚᱭᱮᱫᱟᱨ ᱨᱮᱪᱚ ᱚᱠᱟᱞᱮᱠᱟ ᱛᱮᱪᱚᱝ ᱩᱱᱤ ᱫᱚ ᱡᱟᱦᱟᱸᱭᱮ ᱦᱩᱭᱮᱱᱟᱭ ᱛᱚ ᱥᱮᱭ ᱥᱚᱢᱚᱭ ᱨᱮᱫᱚ ᱚᱭᱮᱫᱟᱨ ᱵᱤᱥᱮᱹᱥ ᱦᱤᱥᱟᱹᱵᱽ ᱞᱮᱠᱟᱛᱮ ᱩᱱᱤ ᱫᱚ ᱚᱱᱠᱟ ᱜᱮ ᱡᱚᱜᱟᱣ ᱡᱚᱛᱚᱱ ᱫᱚ ᱮᱠᱟᱱᱛᱚ ᱫᱚᱨᱠᱟᱨ ᱠᱟᱱᱟ ᱛᱟᱨᱯᱚᱨᱮ ᱫᱚ ᱦᱩᱭᱩᱜᱚᱜ ᱠᱟᱱᱟ ᱡᱮᱢᱚᱱ ᱢᱟᱱᱮ ᱜᱮᱰᱮ ᱠᱷᱚ ᱠᱷᱮᱛᱛᱨᱮ ᱨᱮ ᱵᱤᱞᱤ ᱠᱷᱚᱡ ᱠᱚ ᱦᱚᱯᱚᱱᱚᱜᱼᱟ ᱠᱚ ᱥᱮ ᱥᱤᱢ ᱠᱚ ᱠᱷᱮᱛᱛᱨᱮ ᱨᱮ ᱵᱤᱞᱤ ᱠᱷᱚᱡ ᱠᱚ ᱦᱚᱯᱚᱱᱚᱜᱼᱟ ᱱᱩᱠᱩ ᱠᱚ ᱦᱚᱯᱚᱱ ᱧᱮᱞ ᱛᱟᱭᱱᱚᱢ ᱥᱟᱵ ᱠᱟᱜ ᱢᱮ ᱵᱩᱨᱥᱤ ᱠᱷᱚᱱ ᱯᱷᱮᱰ ᱠᱟᱛᱮᱫ ᱩᱱᱠᱩ ᱴᱟᱯᱟᱣ ᱫᱚᱦᱚ ᱠᱚ ᱡᱟᱛᱮ ᱠᱚᱨᱮ ᱠᱤᱥᱱᱤ ᱠᱚ ᱥᱮ ᱤᱭᱟᱹ ᱠᱚ ᱠᱟᱺᱦᱩ ᱠᱚ ᱵᱷᱚᱬᱜᱟ ᱠᱚ ᱡᱟᱛᱮ ᱟᱞᱚᱠᱚ ᱟᱹᱛᱠᱤᱨ ᱠᱚ ᱱᱚᱣᱟ ᱧᱮᱞ ᱥᱮ ᱚᱱᱟ ᱠᱷᱩᱫᱤ ᱠᱚ ᱮᱢᱟᱣᱟᱠᱚ ᱡᱚᱢᱟᱠᱚ ᱱᱚᱣᱟ ᱢᱤᱫᱴᱤᱡ ᱡᱚᱜᱟᱣ ᱡᱚᱛᱚᱱ ᱫᱚ ᱮᱠᱟᱱᱛᱚ ᱫᱚᱨᱠᱟᱨ ᱡᱟᱛᱮ ᱠᱚᱨᱮ ᱩᱝᱠᱩᱣᱟᱝ ᱢᱟᱱᱮ ᱦᱟᱨᱟ ᱠᱚ ᱨᱮ ᱩᱱᱤ ᱡᱟᱦᱟᱸᱭ ᱦᱚᱯᱚᱱ ᱠᱟᱫᱮ ᱩᱱᱤᱭᱟᱜ ᱡᱟ ᱫᱟᱭᱤᱛᱛᱚ ᱚᱱᱠᱟ ᱞᱮᱠᱟ ᱠᱷᱚᱡ ᱟᱨᱦᱚᱸ ᱩᱱᱤ ᱜᱟᱨᱡᱮᱱ ᱦᱚᱲᱟᱜ ᱫᱚ ᱢᱟᱨᱟᱝ ᱫᱟᱭᱤᱛᱛᱚ ᱫᱚ ᱮᱠᱟᱱᱛᱚ ᱛᱟᱦᱮᱱ ᱫᱚ ᱫᱚᱨᱠᱟᱨᱟ